ᱤᱧ ᱥᱳᱥᱟᱞ ᱢᱤᱰᱤᱭᱟᱨᱮ ᱵᱷᱤᱰᱤᱭᱳ ᱥᱚᱨᱴᱫᱚ ᱟᱹᱰᱤᱜᱮᱧ ᱠᱩᱥᱤᱭᱟᱜᱼᱟ ᱪᱮᱠᱟᱛᱮ ᱥᱳᱥᱟᱞ ᱢᱤᱰᱤᱭᱟᱨᱮ ᱵᱷᱤᱰᱤᱭᱳᱢ ᱥᱚᱨᱴ ᱞᱮᱠᱷᱟᱱ ᱫᱚ ᱫᱤᱥᱚᱢ ᱯᱟᱲᱟ ᱨᱮᱦᱚᱸ ᱦᱚᱲᱠᱚ ᱧᱮᱞ ᱢᱮᱭᱟ ᱤᱭᱩᱴᱩᱵᱽ ᱠᱚᱨᱮᱦᱚᱢ ᱟᱲᱟᱜᱚᱼᱟ ᱚᱱᱟ ᱪᱮᱠᱟᱜᱮ ᱱᱮᱛᱟᱨᱢᱟ ᱤᱭᱩᱴᱩᱵᱟᱨᱠᱚ ᱢᱮᱱᱟᱜ ᱠᱚᱣᱟ ᱩᱰᱩᱠ ᱟᱠᱟᱱᱟ ᱤᱭᱩᱴᱩᱵᱽ ᱪᱮᱱᱮᱞᱠᱚ ᱠᱷᱩᱞᱟᱹᱣ ᱟᱠᱟᱫᱼᱟ ᱥᱳᱥᱟᱞ ᱢᱤᱰᱤᱭᱟ ᱡᱟᱦᱟᱸᱞᱮᱠᱟ ᱡᱟᱦᱟᱸᱜᱮᱢ ᱪᱟᱞᱟᱜ ᱠᱟᱱᱟ ᱮᱠᱴᱩ ᱯᱨᱳᱜᱨᱟᱢ ᱦᱩᱭᱩᱜ ᱠᱟᱱᱟ ᱯᱟᱛᱟ ᱦᱩᱭᱩᱜ ᱠᱟᱱᱟ ᱵᱟᱯᱞᱟ ᱦᱩᱭᱩᱜ ᱠᱟᱱᱟ ᱪᱮ ᱵᱟᱝ ᱵᱷᱟᱸᱰᱟᱱ ᱦᱩᱭᱩᱜ ᱠᱟᱱᱟ ᱡᱚᱛᱚᱣᱟᱜ ᱨᱮᱜᱮ ᱱᱮᱛᱟᱨᱢᱟ ᱢᱤᱰᱤᱭᱟ ᱠᱚᱠᱚ ᱟᱹᱜᱩᱭᱮᱫ ᱠᱚᱜᱮᱭᱟ ᱚᱱᱠᱟᱜᱮ ᱚᱱᱟ ᱪᱤᱠᱟᱹ ᱤᱧᱦᱚᱸ ᱵᱷᱤᱰᱤᱭᱳ ᱵᱮᱱᱟᱣ ᱫᱚ ᱥᱳᱥᱟᱞ ᱢᱤᱰᱤᱭᱟᱨᱮ ᱟᱹᱰᱤ ᱟᱸᱴᱤᱧ ᱠᱩᱥᱤᱭᱟᱜᱼᱟ